ᱦᱮᱸ ᱦᱮᱞᱳ ᱚ ᱢᱟ ᱟᱫᱚᱢ ᱪᱚ ᱠᱷᱚᱵᱚᱨ ᱞᱟᱹᱭ ᱵᱮᱱ ᱦᱮᱸ ᱤᱧᱢᱟ ᱤᱞᱮᱠᱴᱨᱤᱥᱤᱭᱟᱱ ᱨᱮᱱ ᱦᱚᱲ ᱠᱟᱱ ᱜᱮᱭᱟᱞᱮ ᱟᱫᱚ ᱢᱟ ᱞᱟᱹᱭ ᱵᱤᱱ ᱪᱮᱫ ᱠᱷᱚᱵᱚᱨ

ᱟᱪᱪᱷᱟ ᱟᱪᱪᱷᱟ ᱪᱷᱟ

ᱚ ᱯᱟᱹᱦᱤᱞ ᱫᱚ ᱟᱹᱞᱤᱧ ᱞᱤᱧ ᱢᱮᱱᱟ ᱱᱚᱜᱼᱚᱭ ᱡᱟᱦᱟᱸ ᱛᱤᱸᱥ ᱠᱷᱚᱱᱟᱜ ᱜᱮ ᱱᱚᱜᱼᱚᱭ ᱚᱠᱟᱴᱟᱜ ᱫᱚ ᱮᱱᱛᱮᱜ ᱵᱤᱡᱽᱞᱤ ᱦᱩᱰᱩᱨ ᱦᱮᱸ ᱫᱟᱜ ᱞᱮᱠᱷᱟᱡ ᱫᱚ ᱮᱱᱛᱮᱜ ᱥᱟᱵ ᱠᱟᱜ ᱢᱮ ᱤᱱᱠᱟ ᱰᱟᱜ ᱞᱮᱠᱷᱟᱡ ᱫᱚ ᱥᱩᱭᱤᱡ ᱵᱟᱝ ᱚᱯᱷ ᱞᱮᱠᱷᱟᱱ ᱦᱚᱸ ᱴᱷᱤᱠᱟᱹᱱ ᱜᱮᱭᱟ ᱛᱚᱵᱮ ᱟᱹᱰᱤ ᱞᱟᱹᱴᱩᱭ ᱦᱚᱭ ᱫᱟᱜ ᱞᱮᱠᱷᱟᱡ ᱫᱚ ᱟᱹᱞᱤᱧ ᱥᱮᱫ ᱠᱷᱚᱱᱟᱜ ᱞᱤᱧ ᱢᱮᱱᱟ ᱢᱟᱱᱮ ᱜᱷᱚᱲᱟ ᱚᱯᱷ ᱠᱟᱛᱮᱫ ᱫᱚᱜᱚ ᱞᱮᱠᱷᱟᱡ ᱜᱮ ᱢᱚᱡᱽ ᱦᱩᱭᱩᱜᱼᱟ ᱠᱟᱨᱚᱱ ᱟᱨᱛᱷᱤᱝ ᱚᱜᱼᱟ ᱛᱚ ᱦᱩᱰᱩᱨ ᱵᱤᱡᱽᱞᱤᱛᱮ ᱟᱫᱚ ᱚᱱᱠᱟᱜᱮ ᱛᱟᱨ ᱦᱚᱸ ᱞᱚ ᱫᱟᱲᱮᱭᱟᱜᱼᱟ ᱟᱨᱚ ᱟᱹᱰᱤ ᱠᱤᱪᱷᱩ ᱫᱩᱨᱜᱷᱚᱴᱚᱱᱟ ᱜᱷᱚᱴᱟᱣ ᱦᱩᱭ ᱫᱟᱲᱮᱭᱟᱜᱼᱟ ᱟᱫᱚ ᱟᱹᱞᱤᱧᱟᱜ ᱚᱠᱟᱴᱟᱜ ᱥᱮᱵᱟ ᱟᱹᱞᱤᱧ ᱞᱤᱧ ᱢᱮᱱᱫᱟ ᱡᱩᱫᱤ ᱚᱠᱟ ᱠᱚ ᱚᱠᱟ ᱡᱩᱫᱤ ᱵᱟᱹᱲᱤᱡ ᱠᱟᱱ ᱛᱟᱵᱮᱱ ᱠᱷᱟᱡ ᱚᱱᱟ ᱚᱠᱟ ᱠᱚ ᱯᱟᱨᱴ ᱠᱚ ᱡᱩᱫᱤ ᱯᱷᱤᱭᱩᱡ ᱩᱲᱟᱹᱣ ᱠᱟᱱ ᱠᱷᱟᱡ ᱥᱮ ᱛᱟᱨᱠᱚ ᱱᱚᱥᱴᱚ ᱠᱟᱱ ᱠᱷᱟᱡ ᱚᱱᱟᱠᱚ ᱛᱟᱨ ᱯᱟᱞᱴᱟᱣ ᱠᱟᱛᱮᱜ ᱱᱟᱣᱟᱱᱟᱜ ᱛᱟᱨ ᱠᱤᱨᱤᱧ ᱟᱹᱜᱩ ᱠᱟᱛᱮᱜ ᱚᱸᱰᱮ ᱞᱤᱯᱤᱭ ᱦᱩᱭᱩᱜᱼᱟ ᱟᱨ ᱟᱞᱮ ᱰᱤᱯᱟᱨᱢᱮᱱᱴ ᱨᱮᱱ ᱦᱚᱲ ᱢᱮᱱᱟᱜ ᱠᱚᱣᱟ ᱚᱯᱷᱤᱥ ᱨᱮᱱ ᱦᱚᱲ ᱟᱵᱮᱱ ᱚᱲᱟᱜ ᱨᱮᱜᱮ ᱡᱚᱛᱚᱣᱟᱜ ᱨᱮᱰᱤᱭ ᱵᱮᱱ ᱩᱱᱠᱩ ᱠᱚ ᱪᱟᱞᱟᱜᱼᱟ ᱦᱟᱸᱜ ᱪᱟᱞᱟᱣ ᱠᱟᱛᱮᱜ ᱡᱚᱛᱚ ᱠᱚ ᱥᱮᱴᱤᱝ ᱠᱟᱛᱟ ᱯᱮᱭᱟ ᱡᱩᱛ ᱠᱟᱛᱟ ᱯᱮᱭᱟ ᱟᱨ ᱡᱚᱫᱤ ᱡᱟᱦᱟᱸ ᱠᱚᱨᱮᱜ ᱛᱟᱨ ᱵᱟᱹᱲᱤᱡ ᱠᱟᱱ ᱠᱷᱟᱡ ᱦᱚᱭᱛᱚ ᱫᱟᱨᱮ ᱠᱚᱨᱮᱦᱚᱸ ᱴᱟᱪ ᱠᱟᱱ ᱠᱷᱟᱡ ᱥᱮ ᱤᱭᱟᱹᱣᱟᱠᱟᱱ ᱠᱷᱟᱡ ᱫᱟᱨᱮ ᱠᱚ ᱵᱷᱤᱸᱫᱟᱹᱲᱟᱠᱟᱱ ᱠᱷᱟᱡ ᱚᱱᱟ ᱫᱟᱨᱮ ᱠᱚᱦᱚᱸ ᱜᱮᱛ ᱨᱮᱭᱟᱜ ᱵᱮᱵᱚᱥᱛᱷᱟᱭ ᱯᱮ ᱟᱹᱛᱩ ᱥᱮᱫ ᱞᱮᱠᱟᱛᱮ ᱡᱩᱫᱤ ᱵᱟᱯᱮ ᱫᱟᱲᱮᱜ ᱠᱷᱟᱡ ᱚᱯᱷᱤᱥ ᱨᱮᱱᱟᱜ ᱠᱤᱪᱷᱩ ᱥᱚᱦᱚᱡᱳᱜᱤᱛᱟ ᱜᱚᱲᱚᱣ ᱠᱚᱯᱮ ᱡᱚᱛᱚ ᱦᱚᱲ ᱫᱟᱨᱮᱭᱛᱮ ᱟᱨᱠᱤ ᱚᱱᱟ ᱠᱟᱹᱢᱤ ᱜᱚᱛ ᱠᱟᱜᱼᱟ ᱦᱮᱸ ᱢᱟ ᱦᱮᱸ ᱦᱮᱸ ᱟᱪᱪᱷᱟ ᱴᱷᱤᱠ ᱦᱮᱸ ᱴᱷᱤᱠ ᱜᱮᱭᱟ ᱢᱟ ᱟᱪᱪᱷᱟ ᱟᱨ ᱟᱞᱮ ᱨᱮᱱ ᱦᱚᱲᱠᱚ ᱪᱟᱞᱟᱜᱼᱟ ᱦᱟᱸᱜ ᱢᱤᱫ ᱠᱟᱛᱷᱟᱛᱮ